ᱦᱤᱴᱟᱨ ᱫᱚ ᱞᱚᱞᱚ ᱡᱤᱱᱤᱥ ᱠᱟᱱᱟ ᱦᱤᱴᱟᱨ ᱛᱮ ᱨᱮᱭᱟᱲ ᱫᱤᱱ ᱚᱲᱟᱜ ᱠᱚ ᱞᱚᱞᱚ ᱫᱚᱦᱚᱭᱟᱵᱚᱱ ᱟᱨ ᱫᱟᱜ ᱠᱚ ᱵᱚᱱ ᱞᱚᱞᱚ ᱵᱟᱲᱟᱭᱟ ᱢᱮᱱᱠᱷᱟᱱ ᱚᱱᱟ ᱫᱚ ᱵᱚᱛᱚᱨᱟᱱ ᱡᱤᱱᱤᱥ ᱜᱮ ᱠᱟᱱᱟ ᱚᱱᱟ ᱠᱟᱨᱮᱱᱴ ᱤᱞᱮᱠᱴᱨᱤ ᱛᱮ ᱵᱚᱱ ᱪᱟᱞᱟᱣᱟ ᱚᱱᱟ ᱛᱮ ᱚᱱᱟ ᱠᱷᱚᱱ ᱫᱚ ᱪᱷᱟᱰᱟ ᱨᱮ ᱛᱟᱦᱮᱱ ᱜᱮ ᱵᱩᱜᱤᱭᱟ ᱪᱮᱫᱟᱜ ᱥᱮ ᱡᱟᱜ ᱵᱟᱡᱟᱣ ᱞᱮᱠᱷᱟᱱ ᱥᱳᱨᱴ ᱥᱟᱨᱠᱤᱴ ᱫᱟᱲᱮᱭᱟᱜᱼᱟ ᱚᱱᱟᱛᱮ ᱪᱷᱟᱰᱟ ᱨᱮ ᱛᱟᱦᱮᱸ ᱜᱤ ᱵᱩᱜᱤᱭᱟ